ᱤᱧ ᱫᱚ ᱚᱞᱚᱜ ᱯᱟᱲᱦᱟᱣ ᱥᱟᱶ ᱥᱟᱶ ᱛᱮ ᱟᱨ ᱦᱚᱸ ᱮᱱᱮᱡ ᱥᱮᱨᱮᱧ ᱦᱚᱧ ᱠᱩᱥᱤᱭᱟᱜᱼᱟ ᱚᱞᱚᱜ ᱯᱟᱲᱦᱟᱣ ᱫᱚ ᱢᱮᱫ ᱢᱟᱨᱥᱟᱞ ᱞᱟᱹᱜᱤᱫ ᱮᱠᱟᱞ ᱜᱮ ᱞᱟᱹᱠᱛᱤᱭᱟᱱ ᱠᱟᱱᱟ ᱚᱱᱟ ᱥᱟᱶ ᱥᱟᱶᱛᱮ ᱮᱱᱮᱡ ᱥᱮᱨᱮᱧ ᱦᱚᱸ ᱞᱟᱹᱠᱛᱤᱭᱟᱱ ᱠᱟᱱᱟ ᱚᱱᱟᱛᱮ ᱚᱞ ᱯᱟᱲᱦᱟᱣ ᱥᱟᱶ ᱥᱟᱶᱛᱮ ᱮᱱᱮᱡ ᱥᱮᱨᱮᱧ ᱦᱚᱧ ᱠᱩᱥᱤᱭᱟᱜ ᱜᱮᱭᱟ